ᱡᱟᱱᱣᱟᱨ ᱠᱚ ᱧᱮᱞ ᱥᱟᱢᱴᱟᱣ ᱞᱟᱹᱜᱤᱫ ᱫᱚ ᱯᱷᱚᱨᱮᱥᱴᱟᱨ ᱚᱯᱷᱤᱥ ᱢᱮᱱᱟᱜ ᱠᱚᱣᱟ ᱩᱱᱠᱩ ᱜᱮᱠᱚ ᱧᱮᱞ ᱥᱟᱢᱴᱟᱣ ᱠᱚᱣᱟ ᱟᱨ ᱱᱚᱣᱟ ᱴᱚᱴᱷᱟ ᱱᱟᱯᱟᱭ ᱞᱟᱹᱜᱤᱫ ᱫᱚ ᱱᱩᱠᱩ ᱥᱚᱨᱠᱟᱨ ᱜᱮᱠᱚ ᱥᱟᱯᱷᱟ ᱫᱚ ᱪᱮᱫᱠᱟ ᱠᱟᱛᱮᱜ ᱠᱚ ᱥᱟᱯᱷᱟᱭᱟ ᱩᱱᱠᱩ ᱜᱮᱠᱚ ᱥᱟᱯᱷᱟᱭᱟ